ᱚᱱᱟ ᱥᱩᱢᱩᱫᱽᱫᱨᱩᱨᱮ ᱦᱟᱠᱳ ᱜᱚᱡ ᱦᱩᱭᱩᱜ ᱠᱟᱱᱟ ᱥᱮ ᱫᱚᱨᱭᱟ ᱵᱚᱱ ᱢᱮᱛᱟᱜ ᱥᱮ ᱥᱩᱢᱩᱫᱽᱫᱨᱩ ᱵᱚᱱ ᱢᱮᱛᱟᱜ ᱠᱟᱱᱟ ᱟᱹᱰᱤ ᱠᱚᱴᱷᱤᱱ ᱜᱮᱭᱟ

ᱵᱚᱞᱮ ᱵᱟᱠᱚ ᱥᱟᱵᱚᱜᱼᱟ ᱮᱱᱛᱮᱫ ᱟᱫᱚ ᱩᱱᱠᱩ ᱠᱚᱜᱮ ᱠᱚ ᱟᱹᱜᱩ ᱠᱚᱣᱟ ᱪᱟᱞᱟᱱ ᱠᱟᱛᱮᱫ ᱠᱚ ᱦᱤᱡᱩᱜᱼᱟ ᱫᱟᱞᱦᱟᱞ ᱪᱮᱛᱟᱱ ᱫᱟᱞᱦᱟᱞ ᱟᱫᱚ ᱚᱱᱮ ᱵᱚᱨᱚᱯᱷ ᱨᱮᱠᱚ ᱫᱚᱦᱚ ᱠᱚᱣᱟ ᱠᱚ ᱪᱟᱞᱟᱱ ᱦᱤᱡᱩᱜᱼᱟ ᱪᱟᱞᱟᱱ ᱦᱮᱡ ᱠᱟᱛᱮᱫ ᱫᱚ ᱟᱫᱚ ᱱᱚᱛᱮ ᱨᱮᱦᱚᱸ ᱫᱟᱞᱦᱟᱞ ᱚᱝᱠᱟᱜᱮ ᱟᱫᱚ ᱫᱟᱞᱦᱟᱞ ᱫᱟᱞᱦᱟᱞ ᱛᱮᱜᱮ ᱟᱞᱮ ᱱᱚᱛᱮ ᱟᱞᱮ ᱠᱟᱹᱞᱤᱭᱟᱹᱜᱚᱸᱡᱽ ᱥᱮᱫ ᱵᱩᱲᱤ ᱰᱟᱺᱜᱤ ᱵᱟᱡᱟᱨ ᱥᱮᱫᱠᱚ ᱦᱤᱡᱩᱜᱼᱟ ᱟᱫᱚ ᱱᱚᱰᱮ ᱟᱞᱮ ᱵᱩᱲᱤᱰᱟᱺᱜᱤ ᱜᱮ ᱵᱟᱡᱟᱨᱫᱚ ᱠᱚ ᱟᱹᱠᱷᱨᱤᱧ ᱠᱚᱣᱟ ᱱᱚᱰᱮᱦᱚᱸ ᱫᱟᱞᱦᱟᱞ ᱚᱝᱠᱟᱜᱮ ᱦᱮᱱᱟᱜ ᱠᱚᱣᱟ ᱦᱟᱠᱳᱨᱮᱱ ᱦᱚᱸ ᱟᱫᱚ ᱚᱸᱰᱮᱜᱮ ᱟᱫᱚᱞᱮ ᱟᱹᱠᱷᱨᱤᱧ ᱠᱤᱨᱤᱧ ᱠᱚᱣᱟ ᱟᱞᱮᱦᱚᱸ ᱞᱮ ᱠᱤᱨᱤᱧ ᱠᱚᱣᱟ ᱟᱹᱠᱷᱨᱤᱧ ᱠᱚᱣᱟᱠᱚ ᱫᱟᱞᱦᱟᱞ ᱦᱚᱸ